ᱦᱮᱸ ᱤᱧ ᱪᱤᱛᱟᱹᱨ ᱤᱧ ᱟᱸᱠᱟᱣ ᱠᱟᱜ ᱜᱮᱭᱟ ᱚᱱᱟ ᱨᱮᱱᱟᱝ ᱚᱵᱷᱤᱜᱽᱜᱚᱛᱟ ᱫᱚ ᱱᱚᱝᱠᱟ ᱡᱮ ᱪᱤᱛᱟᱹᱨ ᱫᱚ ᱟᱸᱠᱟᱣ ᱠᱟᱛᱮᱫ ᱤᱧ ᱩᱫᱩᱜ ᱥᱚᱫᱚᱨᱟ ᱪᱮᱫᱠᱟ ᱢᱤᱫᱴᱟᱝ ᱫᱟᱨᱮᱧ ᱟᱸᱠᱟᱣ ᱠᱮᱫᱟ ᱚᱱᱟ ᱫᱟᱨᱮ ᱨᱮᱱᱟᱝ ᱫᱚ ᱱᱚᱝᱠᱟ ᱢᱟᱜ ᱫᱟᱠᱚ ᱢᱟᱜ ᱠᱟᱛᱮᱫ ᱜᱤᱛᱤᱡ ᱫᱟᱠᱚ ᱛᱟᱦᱞᱮ ᱚᱱᱟ ᱠᱚᱫᱚ ᱡᱚᱛᱚ ᱯᱷᱟᱠᱟᱜ ᱠᱟᱱᱟ ᱛᱟᱦᱞᱮ ᱟᱵᱚ ᱡᱚᱠᱷᱚᱱ ᱯᱷᱟᱠᱟᱜ ᱠᱟᱱᱟ ᱛᱚᱠᱷᱚᱱ ᱟᱵᱚ ᱫᱚ ᱱᱤᱜᱥᱟᱥ ᱯᱨᱚᱥᱟᱥ ᱵᱟᱵᱚᱱ ᱧᱟᱢᱫᱟ ᱟᱱᱟᱴ ᱨᱮᱵᱚᱱ ᱯᱟᱲᱟᱜ ᱠᱟᱱᱟ ᱩᱱ ᱚᱠᱛᱮᱨᱮ ᱚᱱᱟ ᱪᱤᱛᱨᱟᱹ ᱛᱟᱞᱟ ᱛᱮᱜᱮ ᱧᱮᱞ ᱫᱟ ᱟᱵᱚ ᱦᱚᱲ ᱠᱚᱫᱚ ᱦᱟᱱᱛᱮ ᱱᱟᱛᱮ ᱵᱚᱱ ᱛᱟᱦᱟᱲ ᱵᱤᱦᱟᱹᱲ ᱵᱚᱱ ᱜᱤᱛᱤᱡ ᱟᱠᱟᱱᱟ ᱪᱮᱫ ᱠᱷᱟᱹᱛᱤᱨ ᱛᱮ ᱫᱟᱨᱮ ᱵᱚᱱ ᱢᱟᱜ ᱟᱠᱟᱫ ᱛᱮ ᱚᱱᱟ ᱠᱷᱟᱹᱛᱤᱨ ᱚᱱᱟ ᱪᱤᱱᱦᱟᱹ ᱟᱸᱠᱟᱣ ᱟᱵᱟᱨ ᱩᱱᱫᱚ ᱪᱤᱠᱟᱹ ᱠᱮᱫᱟ ᱚᱱᱟ ᱪᱤᱛᱨᱚ ᱛᱟᱞᱟ ᱛᱮᱜᱮᱧ ᱟᱸᱠᱟᱣ ᱠᱮᱫᱟ ᱢᱤᱫᱴᱟᱝ ᱵᱟᱜᱟᱱᱤᱧ ᱵᱮᱱᱟᱣ ᱠᱮᱫᱟ ᱟᱹᱰᱤ ᱨᱤᱞᱟᱹᱢᱟᱞᱟ ᱯᱚᱨᱤᱵᱮᱥ ᱤᱧ ᱛᱳᱭᱨᱤ ᱠᱮᱫᱟ ᱜᱚᱴᱷᱚᱱ ᱠᱮᱫᱟ ᱧᱮᱞ ᱫᱟᱹᱧ ᱟᱵᱚ ᱢᱟ ᱟᱹᱰᱤ ᱨᱤᱞᱤᱢᱟᱞᱟ ᱵᱚᱱ ᱢᱮᱱᱟᱜ ᱵᱚᱱᱟ